ᱪᱟᱥ ᱠᱟᱹᱢᱤ ᱫᱚ ᱦᱩᱭᱩᱜ ᱠᱟᱱᱟ ᱯᱩᱨᱟᱹ ᱯᱩᱨᱤ ᱦᱚᱭ ᱦᱤᱹᱥᱤᱫ ᱦᱟᱞᱚᱛ ᱪᱮᱛᱟᱱ ᱨᱮ ᱟᱫᱚ ᱢᱮᱱᱠᱷᱟᱱ ᱦᱚᱜᱼᱚᱭ ᱱᱚᱣᱟ ᱥᱮᱨᱢᱟ ᱡᱟᱹᱲᱤ ᱡᱟᱦᱟᱸ ᱵᱚᱱ ᱢᱮᱛᱟᱜ ᱠᱟᱱᱟ ᱚᱱᱟ ᱥᱮᱨᱢᱟ ᱠᱷᱚᱱᱟᱜ ᱡᱚᱫᱤ ᱵᱟᱝ ᱮ ᱡᱟᱹᱲᱤᱭᱟ ᱮᱱᱰᱮᱠᱷᱟᱱ ᱫᱚ ᱟᱹᱰᱤ ᱟᱡᱷᱟᱴ ᱠᱟᱱ ᱜᱮᱭᱟ ᱥᱮᱨᱢᱟ ᱠᱷᱚᱱᱟᱜ ᱴᱷᱤᱠ ᱢᱚᱛᱳ ᱵᱟᱭ ᱡᱟᱹᱲᱤ ᱞᱮᱠᱷᱟᱱ ᱴᱷᱤᱠ ᱢᱚᱛᱳ ᱵᱟᱝ ᱨᱚᱦᱚᱭᱚᱜᱼᱟ ᱟᱨ ᱥᱮᱨᱢᱟ ᱠᱷᱚᱱᱟᱜ ᱡᱚᱫᱤ ᱦᱟᱜ ᱮ ᱡᱟᱹᱲᱤ ᱠᱮᱫᱟ ᱥᱮᱨᱢᱟ ᱠᱷᱚᱱᱟᱜ ᱡᱟᱹᱲᱤ ᱠᱟᱛᱮᱜ ᱯᱚᱨᱮ ᱟᱢᱮᱢ ᱚᱸᱰᱮᱢ ᱨᱚᱦᱚᱭ ᱠᱮᱫᱟ ᱨᱚᱦᱚᱭ ᱠᱟᱛᱮᱜ ᱯᱚᱨᱮ ᱟᱨ ᱦᱟᱜ ᱚᱱᱟ ᱦᱳᱲᱳ ᱦᱳᱲᱳ ᱨᱚᱦᱚᱭ ᱜᱮ ᱡᱮᱢᱚᱱ ᱦᱳᱲᱳ ᱨᱚᱦᱚᱭ ᱴᱷᱤᱠ ᱢᱚᱛᱳ ᱦᱚᱭᱛᱳ ᱥᱚᱢᱚᱭᱨᱮ ᱵᱟᱭ ᱫᱟᱜ ᱞᱟᱜᱼᱟ ᱵᱟᱭ ᱫᱟᱜ ᱞᱮᱠᱷᱟᱱ ᱫᱚ ᱴᱷᱤᱠ ᱢᱚᱛᱳ ᱥᱚᱢᱚᱭᱨᱮ ᱵᱟᱝ ᱨᱚᱦᱚᱭ ᱞᱮᱱᱟ ᱟᱨ ᱡᱳᱫᱤᱭᱳ ᱥᱚᱢᱚᱭᱨᱮ ᱫᱟᱜ ᱠᱮᱫᱟᱭ ᱚᱱᱟ ᱦᱟᱜ ᱡᱚᱠᱷᱚᱱ ᱦᱟᱜ ᱟᱨᱚ ᱜᱮᱞᱮ ᱵᱤᱞᱤᱜ ᱠᱟᱱᱟ ᱜᱮᱞᱮ ᱵᱤᱞᱤ ᱥᱚᱢᱚᱭ ᱦᱟᱜ ᱟᱨᱚ ᱜᱮ ᱡᱚᱫᱤ ᱱᱚᱝᱠᱟ ᱞᱮᱠᱟ ᱡᱮᱢᱚᱱ ᱩᱱ ᱜᱮᱞᱮ ᱩᱰᱩᱠᱚᱜ ᱠᱟᱱᱟ ᱩᱱ ᱥᱚᱢᱚᱭ ᱡᱚᱫᱤ ᱦᱚᱭ ᱩᱞᱴᱟᱹᱣ ᱜᱚᱫ ᱠᱟᱫᱟᱭ ᱮᱱᱰᱮᱠᱷᱟᱱ ᱫᱚ ᱚᱱᱟ ᱫᱚ ᱦᱟᱜ ᱱᱚᱥᱴᱚᱜᱼᱟ ᱟᱫᱚ ᱦᱚᱜᱼᱚᱭ ᱱᱟᱠᱚ ᱱᱚᱝᱠᱟ ᱡᱩᱫᱤ ᱱᱚᱥᱴᱚᱜᱼᱟ ᱱᱚᱥᱴᱚ ᱞᱮᱱᱠᱷᱟᱱ ᱫᱚ ᱩᱱ ᱟᱫᱚ ᱚᱠᱚᱭᱟᱜ ᱵᱚᱦᱚᱜ ᱮᱢ ᱫᱟᱞ ᱛᱮ ᱵᱚᱦᱚᱜ ᱫᱟᱞ ᱠᱟᱛᱮᱜ ᱛᱚ ᱟᱨ ᱵᱟᱝ ᱦᱩᱭᱩᱜᱼᱟ ᱟᱫᱚ ᱩᱱᱫᱚ ᱮᱰᱮ ᱠᱷᱟᱱ ᱫᱚᱦᱟᱜ ᱡᱟᱭ ᱦᱳᱠ ᱮᱴᱟᱜ ᱯᱚᱱᱛᱷᱟ ᱧᱮᱞ ᱦᱩᱭᱩᱜᱼᱟ ᱡᱟᱦᱟᱸ ᱥᱮᱫ ᱠᱷᱚᱱᱟᱜ ᱜᱮ ᱠᱟᱹᱢᱤ ᱠᱟᱡᱽ ᱧᱮᱞ ᱠᱟᱛᱮᱜ ᱯᱚᱨᱮ ᱠᱟᱹᱢᱤ ᱠᱚ ᱡᱩᱴᱟᱹᱣ ᱦᱩᱭᱩᱜᱼᱟ ᱚᱱᱟ ᱠᱟᱹᱢᱤ ᱠᱚ ᱡᱩᱴᱟᱹᱣ ᱠᱟᱛᱮᱜ ᱯᱚᱨᱮ ᱚᱱᱠᱟ ᱠᱟᱹᱢᱤ ᱛᱟᱞᱟ ᱛᱮᱜᱮ ᱩᱱᱫᱚ ᱚᱱᱟ ᱫᱚ ᱢᱮᱠᱟᱯ ᱦᱩᱭᱩᱜᱼᱟ ᱛᱟᱪᱷᱟᱲᱟ ᱠᱳᱱᱳ ᱩᱯᱟᱹᱭ ᱵᱟᱹᱱᱩᱜ ᱠᱟᱫᱟ